ᱦᱮᱸ ᱦᱮᱞᱳ ᱡᱚᱦᱟᱨ ᱡᱚᱦᱟᱨ ᱡᱚᱦᱟᱨ ᱡᱚᱦᱟᱨ ᱚᱠᱚᱭ ᱢᱮᱱᱫᱟᱢ ᱚ ᱦᱮᱸ ᱢᱟ ᱞᱟᱹᱭ ᱢᱮ ᱟᱞᱮ ᱫᱚ ᱱᱚᱝᱠᱟ ᱦᱩᱲᱩ ᱠᱚᱫᱚ ᱪᱟᱥᱵᱟᱥᱟᱞᱮ ᱟᱥᱟᱲ ᱵᱚᱸᱜᱟ ᱜᱮ ᱟᱨ ᱱᱤᱛᱳᱜ ᱥᱚᱢᱚᱭ ᱱᱟᱜ ᱱᱚᱜᱼᱚᱭ ᱛᱚᱞᱟ ᱮᱨ ᱛᱚᱞᱟᱭ ᱦᱩᱭᱩᱜ ᱠᱟᱱᱟ ᱟᱨ ᱮᱨ ᱛᱚᱞᱟ ᱯᱚᱨᱮ ᱱᱟᱜ ᱛᱚᱞᱟ ᱠᱚ ᱪᱟᱨᱟ ᱠᱚ ᱢᱟᱨᱟᱝᱚᱜᱼᱟ ᱤᱱᱟᱹ ᱯᱚᱨᱮ ᱫᱟᱜ ᱠᱚ ᱧᱩᱨᱩᱜᱼᱟ ᱤᱱᱟᱹ ᱯᱚᱨᱮ ᱱᱟᱜ ᱟᱥᱟᱲ ᱵᱚᱸᱜᱟ ᱡᱚᱠᱷᱚᱡ ᱨᱚᱦᱚᱭ ᱫᱚ ᱟᱨ ᱱᱚᱝᱠᱟ ᱥᱚᱵᱡᱤ ᱠᱚᱫᱚ ᱥᱚᱵᱡᱤ ᱠᱚᱫᱚᱞᱮ ᱨᱚᱦᱚᱭ ᱜᱮᱭᱟ ᱱᱚᱝᱠᱟ ᱡᱩᱫᱤ ᱯᱷᱨᱤ ᱵᱟᱲᱜᱮ ᱠᱚ ᱛᱟᱦᱮᱱ ᱠᱷᱟᱱ ᱱᱮᱛᱟᱨ ᱦᱚᱸᱞᱮ ᱨᱚᱦᱚᱭ ᱜᱮᱭᱟ ᱚᱱᱟ ᱫᱚ ᱪᱟᱨᱟ ᱵᱟᱲᱟ ᱠᱟᱛᱮᱫ ᱡᱮᱢᱚᱱ ᱵᱮᱸᱜᱟᱲ ᱠᱚ ᱢᱟᱹᱨᱤᱪ ᱠᱚ ᱚᱱᱟ ᱠᱚᱫᱚ ᱞᱮ ᱨᱚᱦᱚᱭ ᱵᱟᱲᱟᱭ ᱜᱮᱭᱟ ᱦᱚᱸ ᱚᱱᱟ ᱫᱚ ᱟᱹᱠᱷᱨᱤᱧ ᱵᱟᱠᱷᱟᱨᱮ ᱜᱮ ᱵᱤᱡᱱᱮᱥ ᱵᱟᱠᱷᱨᱟ ᱜᱮ ᱚᱲᱟᱜ ᱨᱮ ᱡᱚᱢ ᱫᱚ ᱡᱚᱢ ᱞᱟᱹᱜᱤᱫ ᱦᱚᱸ ᱟᱨ ᱟᱹᱠᱷᱨᱤᱧ ᱦᱚᱸ ᱟᱹᱠᱷᱨᱤᱧ ᱞᱟᱹᱜᱤᱫ ᱦᱚᱸ ᱦᱮᱸ ᱟᱨ ᱡᱟᱦᱟᱸᱱᱟᱜ ᱠᱚᱫᱚ ᱤᱱᱟᱹ ᱜᱮ ᱟᱨ ᱱᱚᱝᱠᱟ ᱤᱭᱟᱹ ᱨᱟᱦᱮᱲ ᱠᱚ ᱦᱚᱭ ᱛᱚᱞᱮ ᱮᱨᱟ ᱱᱚᱝᱠᱟ ᱦᱚᱲᱮᱡ ᱠᱚᱫᱚ ᱱᱚᱜᱼᱚᱸᱭ ᱛᱚ ᱱᱚᱣᱟ ᱫᱤᱱ ᱱᱟᱜ ᱱᱤ ᱪᱟᱸᱫᱚ ᱯᱟᱨᱚᱢ ᱠᱟᱛᱮ ᱟᱨ ᱢᱤᱫ ᱪᱟᱸᱫᱚ ᱵᱟᱫ ᱠᱚᱨᱮᱜᱮ ᱱᱟᱜ ᱡᱚᱸᱰᱨᱟ ᱠᱚᱫᱚ ᱟᱨ ᱡᱚᱸᱰᱨᱟ ᱠᱚᱫᱚ ᱛᱚ ᱵᱟᱲᱜᱮ ᱮᱨᱚᱜᱼᱟ ᱟᱨ ᱦᱚᱲᱮᱡ ᱠᱚᱫᱚ ᱱᱚᱝᱠᱟ ᱜᱚᱰᱟ ᱠᱚᱨᱮ ᱥᱤ ᱵᱟᱲᱟ ᱠᱟᱛᱮᱫ

ᱦᱮᱸ ᱪᱟᱥᱵᱟᱥ ᱠᱚᱫᱚ ᱤᱝᱠᱟᱹ ᱨᱚᱦᱚᱭ ᱵᱟᱲᱟ ᱠᱟᱛᱮ ᱡᱩᱫᱤ ᱫᱟᱜ ᱠᱚ ᱧᱩᱨᱩᱜᱼᱟ ᱮᱱᱠᱷᱟᱱ ᱢᱟ ᱵᱷᱟᱞᱮ ᱧᱚᱜ ᱜᱮ ᱦᱩᱭᱩᱜᱼᱟ ᱚᱱᱠᱟ ᱥᱟᱨ ᱠᱷᱳᱞ ᱠᱚ ᱮᱢ ᱠᱟᱛᱮ ᱫᱚ ᱢᱟᱱᱮ ᱠᱷᱟᱫ ᱠᱚ ᱮᱢ ᱠᱟᱛᱮ ᱫᱚ ᱱᱟᱯᱟᱭ ᱧᱚᱜ ᱜᱮ ᱦᱩᱭᱩᱜᱼᱟ ᱟᱨ ᱡᱩᱫᱤ ᱠᱷᱟᱫ ᱠᱚ ᱵᱟᱞᱮ ᱮᱢ ᱫᱟᱲᱮᱜ ᱠᱷᱟᱱ ᱫᱚ ᱱᱟᱜ ᱚᱱᱠᱟ ᱦᱤᱥᱟᱹᱵᱽ ᱦᱩᱭᱩᱜᱼᱟ ᱚᱱᱟ ᱟᱜᱚᱥᱴ ᱡᱩᱞᱟᱭ ᱦᱩᱭᱩᱜᱼᱟ ᱦᱚᱸ ᱦᱚᱸ ᱴᱷᱤᱠ ᱜᱮᱭᱟ